ᱟᱛᱳ ᱴᱚᱴᱷᱟ ᱢᱮᱱ ᱞᱮᱠᱷᱟᱡ ᱤᱧ ᱦᱚᱸ ᱟᱛᱳ ᱴᱚᱛᱷᱟ ᱨᱤᱱᱤᱡ ᱠᱩᱲᱤ ᱜᱤᱫᱽᱨᱟᱹ ᱠᱟᱱ ᱜᱤᱭᱟᱹᱧ ᱟᱨ ᱤᱧ ᱵᱟᱵᱟ ᱦᱚᱸ ᱢᱤᱫᱴᱮᱱ ᱟᱛᱳ ᱴᱚᱴᱷᱟ ᱨᱤᱱᱤᱡ ᱠᱟᱹᱴᱤᱡ ᱪᱟᱹᱥᱤ ᱠᱟᱱ ᱜᱮᱭᱟᱭ ᱟᱞᱮ ᱡᱟᱦᱟᱸ ᱴᱚᱴᱷᱟ ᱨᱮ ᱢᱮᱱᱟᱜ ᱞᱮᱭᱟ ᱚᱱᱟ ᱫᱚ ᱵᱩᱨᱩ ᱫᱤᱥᱚᱢ ᱠᱟᱱᱟ ᱫᱷᱤᱨᱤ ᱦᱟᱥᱟ ᱡᱟᱦᱟᱸ ᱫᱚ ᱫᱷᱤᱨᱤ ᱦᱟᱥᱟ ᱢᱟᱱᱮ ᱵᱩᱡᱮᱫ ᱜᱮᱭᱟ ᱡᱮ ᱥᱮᱨᱚᱠᱚᱢ ᱪᱟᱥ ᱵᱟᱝ ᱦᱩᱭᱩᱜ ᱜᱮᱭᱟ ᱛᱟᱣ ᱟᱞᱮ ᱵᱚᱨᱥᱟ ᱨᱮᱱᱟᱜ ᱫᱟᱜ ᱛᱮᱞᱮ ᱪᱟᱥ ᱜᱮᱭᱟ ᱛᱚ ᱵᱟᱺᱫ ᱵᱟᱹᱭᱦᱟᱹᱲ ᱥᱮ ᱥᱮᱨᱢᱟ ᱵᱟᱹᱫ ᱵᱟᱹᱭᱦᱟᱹᱲ ᱵᱚᱨᱥᱟ ᱨᱮᱱᱟᱜ ᱫᱟᱜ ᱛᱮᱞᱮ ᱨᱚᱦᱚᱭ ᱠᱮᱫ ᱜᱮ ᱟᱨ ᱥᱟᱨ ᱠᱚᱦᱚᱸ ᱟᱹᱰᱤ ᱫᱟᱢ ᱠᱟᱹᱣᱰᱤ ᱛᱮᱜᱮ ᱦᱟᱛᱟᱣ ᱦᱩᱭ ᱞᱮᱱᱟ ᱥᱟᱨ ᱠᱚ ᱞᱟᱜᱟᱣ ᱦᱩᱭ ᱞᱮᱱᱟ ᱵᱟᱺᱫ ᱨᱮᱦᱚᱸ ᱵᱟᱹᱭᱦᱟᱹᱲ ᱨᱮᱦᱚᱸ ᱟᱫᱚ ᱡᱚᱠᱷᱚᱱ ᱵᱟᱹᱫ ᱨᱮᱭᱟᱜ ᱢᱟᱱᱮ ᱦᱳᱲᱳ ᱚᱴᱮᱡᱚᱜ ᱞᱟᱹᱜᱤᱫ ᱛᱚᱠᱷᱚᱱ ᱜᱮ ᱡᱚᱠᱷᱚᱱ ᱫᱟᱜ ᱫᱚᱨᱠᱟᱨᱟ ᱟᱨᱠᱤ ᱥᱮᱨᱢᱟ ᱨᱮᱱᱟᱜ ᱛᱚᱠᱷᱚᱱ ᱵᱟᱭ ᱫᱟᱜ ᱞᱮᱫᱟ ᱚᱱᱟᱛᱮ ᱟᱫᱚ ᱥᱮᱨᱚᱤᱠᱚᱢ ᱟᱞᱮ ᱥᱮᱫ ᱥᱮᱪ ᱨᱮᱭᱟᱜ ᱵᱮᱵᱚᱥᱛᱷᱟ ᱥᱮᱪ ᱵᱮᱵᱚᱥᱛᱷᱟ ᱵᱟᱹᱱᱩᱜᱼᱟ ᱡᱳᱨ ᱜᱟᱹᱰᱭᱟᱹ ᱢᱮᱱᱟᱜᱼᱟ ᱚᱟᱱ ᱜᱟᱹᱰᱭᱟᱹ ᱨᱮᱱᱟᱜ ᱫᱟᱜ ᱜᱮ ᱯᱟᱢ ᱟᱜᱩᱭᱟᱫ ᱛᱮ ᱜᱟᱹᱰᱭᱟᱹ ᱦᱚᱸ ᱫᱚᱢᱮ ᱥᱟᱹᱜᱤᱧ ᱮᱱ ᱛᱟᱞᱮᱭᱟ ᱟᱞᱮ ᱡᱟᱦᱟᱸ ᱠᱷᱮᱛ ᱢᱮᱱᱟᱜ ᱛᱟᱞᱮ ᱚᱸᱰᱮ ᱠᱷᱚᱱ ᱛᱟᱦᱚᱞᱮ ᱚᱱᱟ ᱦᱚᱸ ᱵᱟᱞᱮ ᱟᱜᱩ ᱫᱟᱲᱮ ᱟᱫᱟ ᱫᱟᱜ ᱵᱟᱞᱮ ᱟᱜᱩ ᱫᱟᱲᱮ ᱟᱫᱟ ᱚᱱᱟᱛᱮ ᱥᱮ ᱨᱚᱠᱚᱢ ᱦᱳᱲᱳ ᱦᱚᱸ ᱵᱟᱝ ᱚᱴᱮᱡ ᱞᱮᱱᱟ ᱵᱟᱝ ᱦᱩᱭ ᱞᱮᱱᱟ ᱟᱹᱰᱤ ᱜᱮ ᱠᱷᱚᱛᱤᱭᱮᱱ ᱛᱟᱞᱮᱭᱟ ᱥᱟᱨ ᱡᱟᱦᱟᱸ ᱫᱟᱢ ᱛᱮᱞᱮ ᱠᱤᱨᱤᱧ ᱞᱮᱫᱟ ᱮᱢ ᱞᱮᱫᱟᱞᱮ ᱚᱱᱟ ᱨᱮᱱᱟᱜ ᱫᱟᱢ ᱦᱚᱸ ᱵᱟᱝ ᱨᱟᱠᱟᱵᱽ ᱞᱮᱱ ᱛᱟᱞᱮᱭᱟ ᱟᱹᱰᱤ ᱜᱮ ᱠᱷᱚᱛᱚᱭᱮᱱ ᱛᱟᱞᱮᱭᱟ ᱟᱨ ᱵᱟᱹᱭᱦᱟᱹᱲ ᱨᱮᱫᱚ ᱛᱷᱚᱲᱟ ᱦᱩᱭᱮᱱ ᱛᱟᱞᱮ ᱜᱮᱭᱟ ᱡᱚᱢ ᱞᱟᱹᱜᱤᱫ ᱫᱚ ᱠᱤᱱᱛᱩ ᱵᱟᱺᱫ ᱨᱮ ᱵᱟᱝ ᱦᱩᱭ ᱞᱮᱱᱟ ᱥᱟᱨ ᱠᱚ ᱮᱢ ᱦᱩᱭᱮᱱᱟ ᱟᱹᱰᱤ ᱜᱮ ᱠᱷᱚᱛᱤᱭᱮᱱᱟ ᱠᱟᱹᱴᱤᱡ ᱪᱟᱹᱥᱤᱭᱟᱜ ᱫᱚ ᱟᱨ ᱫᱤᱥᱟᱹᱭᱮᱫᱟᱹᱧ ᱩᱱ ᱥᱮᱨᱢᱟ ᱜᱮ ᱟᱞᱮ ᱤᱭᱟᱹ ᱠᱮᱫᱟ ᱞᱮ ᱯᱚᱨᱮ ᱛᱮ ᱫᱟᱜ ᱠᱮᱫᱟ ᱟᱨᱠᱤ ᱪᱟᱥ ᱯᱚᱨᱮ ᱫᱟᱜ ᱟᱠᱟᱫᱟ ᱡᱚᱠᱷᱚᱱ ᱫᱟᱜ ᱵᱟᱝ ᱫᱚᱨᱠᱟᱨᱟ ᱛᱚᱠᱷᱚᱱᱮ ᱫᱟᱜ ᱟᱠᱟᱫᱟ ᱛᱟᱯᱚᱨᱮ ᱩᱱ ᱥᱮᱨᱢᱟ ᱜᱮ ᱟᱞᱮ ᱛᱩᱲᱤ ᱞᱮ ᱪᱟᱥ ᱞᱮᱫᱟ ᱛᱩᱲᱤ ᱪᱟᱥ ᱠᱟᱛᱮ ᱦᱚᱸ ᱚᱱᱠᱟ ᱜᱮ ᱜᱟᱹᱰᱭᱟᱹ ᱨᱮᱱᱟᱜ ᱫᱟᱜ ᱛᱮᱞᱮ ᱪᱟᱥ ᱤᱭᱟᱹ ᱪᱟᱥ ᱜᱮᱭᱟ ᱛᱚ ᱜᱟᱹᱰᱭᱟᱹ ᱨᱮᱱᱟᱜ ᱫᱟᱜ ᱜᱮᱞᱮ ᱥᱮ ᱯᱟᱢ ᱠᱟᱛᱮ ᱠᱟᱛᱮᱞᱮ ᱟᱜᱩᱭ ᱜᱮᱭᱟ ᱟᱨᱠᱤ ᱟᱫᱚ ᱚᱱᱟ ᱢᱤᱫᱴᱮᱱ ᱟᱞᱮ ᱡᱟᱦᱟᱸ ᱪᱟᱥ ᱜᱮᱭᱟᱞᱮ ᱚᱱᱟ ᱮᱞᱮᱠᱟᱨᱮ ᱟᱹᱰᱤ ᱦᱚᱲ ᱜᱮ ᱛᱩᱲᱤ ᱞᱮ ᱪᱟᱥ ᱜᱮᱭᱟ ᱢᱤᱫᱴᱮᱱ ᱜᱟᱹᱰᱭᱟᱹ ᱨᱮᱱᱟᱜ ᱫᱟᱜ ᱛᱮᱜᱮ ᱛᱚ ᱚᱱᱟ ᱜᱟᱹᱰᱭᱟᱹ ᱨᱮᱱᱟᱜ ᱫᱟᱜ ᱛᱮ ᱚᱱᱟ ᱫᱟᱜ ᱛᱮᱦᱚᱸ ᱯᱟᱢ ᱯᱟᱢ ᱛᱮ ᱯᱟᱢ ᱪᱟᱵᱟ ᱠᱮᱫᱟ ᱞᱮ ᱜᱟᱹᱰᱭᱟᱹ ᱨᱮᱱᱟᱜ ᱫᱟᱜ ᱟᱫᱚ ᱪᱮᱫ ᱥᱮᱨᱚᱠᱚᱢ ᱯᱚᱨᱮ ᱛᱮ ᱯᱚᱨᱮᱨ ᱠᱷᱮᱛᱨᱮ ᱚᱱᱮ ᱡᱚᱠᱷᱚᱱ ᱵᱟᱦᱟᱜᱼᱟ ᱤᱭᱟᱹᱜᱼᱟ ᱛᱚᱠᱷᱚᱱ ᱵᱟᱞᱮ ᱞᱟᱜᱟᱣ ᱫᱟᱲᱮ ᱟᱫᱟ ᱫᱟᱜ ᱵᱟᱞᱮ ᱮᱢ ᱫᱟᱲᱮ ᱟᱫᱟ ᱚᱸᱰᱮᱦᱚᱸ ᱥᱮᱨᱚᱠᱚᱢ ᱛᱩᱲᱤ ᱵᱟᱝ ᱦᱩᱭᱞᱮᱱᱟ ᱚᱸᱰᱮᱦᱚᱸ ᱠᱷᱚᱛᱤ ᱦᱩᱭᱮᱱ ᱛᱟᱞᱮᱭᱟ ᱫᱤᱥᱟᱹᱧ ᱥᱮ ᱥᱮᱨᱢᱟ ᱫᱚ ᱢᱟᱱᱮ ᱟᱹᱰᱤ ᱜᱮ ᱠᱷᱚᱛᱤ ᱦᱩᱭᱮᱱ ᱛᱟᱞᱮᱭᱟ ᱦᱳᱲᱳ ᱦᱚᱸ ᱠᱷᱚᱛᱤᱭᱮᱱ ᱛᱟᱞᱮᱭᱟ ᱦᱳᱲᱳ ᱥᱮᱪ ᱦᱚᱸ ᱠᱷᱚᱛᱤ ᱦᱩᱭᱮᱱ ᱛᱟᱞᱮᱭᱟ ᱟᱵᱟᱨ ᱛᱩᱲᱤ ᱥᱮᱪ ᱦᱚᱸ ᱠᱷᱚᱛᱤᱭᱮᱱ ᱛᱟᱞᱮᱭᱟ